ᱦᱮᱸ ᱤᱧᱟᱹᱝ ᱵᱤᱨᱫᱟᱹᱜᱟᱲ ᱨᱮ ᱯᱚᱛᱚᱵᱽ ᱢᱩᱨᱟᱹᱭ ᱢᱮᱱᱟᱜ ᱟᱠᱟᱫᱟ ᱟᱨ ᱚᱱᱟ ᱯᱚᱛᱚᱵᱽ ᱢᱩᱨᱟᱹᱭ ᱨᱮ ᱥᱟᱱᱛᱟᱲ ᱯᱟᱹᱨᱥᱤ ᱛᱮ ᱟᱭᱢᱟ ᱯᱩᱛᱷᱤ ᱢᱮᱱᱟᱜᱼᱟ ᱥᱟᱶᱛᱮ ᱦᱤᱱᱫᱤ ᱤᱝᱨᱮᱹᱡᱤ ᱵᱟᱝᱞᱟ ᱯᱟᱹᱨᱥᱤ ᱛᱮᱦᱚᱸ ᱢᱮᱱᱟᱜ ᱟᱠᱟᱫᱟ ᱤᱧ ᱜᱤᱫᱽᱨᱟᱹ ᱨᱮ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱯᱟᱹᱨᱥᱤ ᱯᱚᱦᱟ ᱚᱞ ᱪᱮᱢᱮᱫ ᱟᱨ ᱨᱚᱵᱤᱱᱫᱨᱚᱱᱟᱛᱷ ᱴᱷᱟᱹᱠᱩᱨ ᱟᱜ ᱯᱟᱴᱷᱥᱟᱞᱟ ᱵᱳᱭ ᱤᱧ ᱯᱟᱲᱦᱟᱣ ᱞᱮᱫᱟ